ᱛᱚᱵᱮ ᱴᱤᱵᱷᱤᱧ ᱤᱫᱤ ᱟᱹᱜᱩ ᱞᱮᱜᱮ ᱴᱤᱵᱤ ᱪᱮᱠᱟᱭᱮᱱᱟ ᱴᱤᱵᱤ ᱵᱷᱟᱞᱟᱧ ᱟᱹᱜᱩᱢᱟᱧ ᱟᱹᱜᱩ ᱠᱮᱫ ᱜᱮ ᱩᱱᱟᱹᱜ ᱯᱚᱭᱥᱟ ᱮᱢᱠᱟᱛᱮᱫ ᱫᱤᱭᱮ ᱜᱤᱫᱽᱨᱟᱹᱠᱚ ᱪᱤᱠᱟᱹ ᱠᱮᱛᱪᱚᱠᱚ ᱠᱷᱟᱴᱟᱨ ᱠᱷᱚᱴᱚᱨ ᱪᱮᱫ ᱪᱚ ᱴᱟᱭᱤᱢ ᱢᱟᱭ ᱮᱢᱟᱫᱤᱧ ᱛᱟᱦᱮᱸᱫ ᱪᱷᱚ ᱪᱟᱸᱫᱳ ᱜᱟᱱ ᱳᱣᱟᱨᱮᱱᱴᱤ ᱥᱮ ᱜᱮᱨᱮᱱᱴᱤ ᱪᱤᱠᱟᱹᱢ ᱢᱮᱱᱠᱮᱭᱟ ᱯᱨᱚᱛᱚᱢ ᱦᱤᱞᱳᱜ ᱢᱟᱧ ᱟᱹᱜᱩᱠᱮᱫ ᱮᱱᱦᱤᱞᱟᱹᱜ ᱢᱟ ᱢᱚᱸᱡᱽᱜᱮ ᱪᱟᱞᱟᱣᱮᱱ ᱟᱹᱰᱤ ᱱᱟᱯᱟᱭ ᱠᱚᱫᱤᱱ ᱵᱟᱨᱫᱤᱱ ᱯᱮ ᱪᱟᱸᱫᱳ ᱢᱟ ᱪᱟᱞᱟᱣᱮᱱ ᱟᱹᱰᱤ ᱢᱚᱸᱡᱽ ᱜᱮᱞᱮ ᱧᱮᱞ ᱵᱟᱲᱟᱠᱮᱫ ᱛᱮᱹᱦᱮᱹᱧ ᱢᱟ ᱪᱤᱠᱟᱹᱜ ᱠᱟᱱᱪᱚ ᱟᱫᱚ ᱵᱟᱡᱟᱨ ᱛᱮᱧ ᱟᱹᱜᱩ ᱟᱠᱟᱫᱟ ᱱᱩᱭ ᱫᱮᱠᱩᱧ ᱧᱮᱞ ᱞᱮᱜᱮ ᱯᱚᱭᱥᱟᱢᱟᱭ ᱦᱟᱛᱟᱣᱠᱮᱫ ᱛᱚᱠᱷᱚᱱ ᱢᱮᱛᱟᱫᱤᱧ ᱢᱚᱸᱡᱽ ᱜᱮᱭᱟ ᱢᱚᱸᱡᱽ ᱜᱮᱭᱟ ᱢᱮᱱᱛᱮ ᱟᱨ ᱛᱮᱦᱮᱧᱢᱟ ᱯᱮ ᱪᱟᱸᱫᱳ ᱨᱮᱜᱮ ᱪᱤᱠᱟᱭᱮᱱᱪᱚ ᱟᱫᱚ ᱟᱹᱰᱤ ᱟᱴᱮ ᱮᱲᱮᱠᱤᱫᱤᱧᱟ ᱱᱩᱭ ᱫᱮᱹᱠᱩ ᱢᱟᱛᱚ ᱯᱚᱭᱥᱟ ᱵᱮᱞᱟᱭ ᱦᱟᱛᱟᱣ ᱠᱮᱫᱟ ᱟᱨ ᱱᱚᱜ ᱚᱭ ᱯᱮ ᱪᱟᱸᱫᱳ ᱨᱮᱜᱮ ᱵᱟᱹᱲᱤᱡ ᱮᱱᱟ ᱛᱟᱦᱚᱞᱮ ᱩᱱᱤ ᱫᱤᱠᱳ ᱫᱚ ᱤᱫᱤᱭ ᱟᱭᱜᱤᱧ ᱱᱤᱭᱟᱹ ᱠᱷᱚᱞ ᱥᱩᱫᱽᱫᱷᱟᱹᱜᱮ ᱧᱮᱞ ᱛᱮᱢᱟ ᱟᱹᱰᱤ ᱢᱚᱸᱡᱽ ᱧᱮᱞᱚᱜ ᱠᱟᱱ ᱵᱷᱤᱛᱨᱤ ᱨᱮᱢᱟ ᱵᱟᱝᱫᱚ ᱢᱟᱨᱮᱭᱟᱜ ᱠᱚ ᱵᱷᱚᱨᱟᱣ ᱟᱠᱟᱫ ᱵᱟᱝᱫᱚ ᱪᱮᱫ ᱱᱚᱜ ᱚᱭ ᱯᱮ ᱪᱟᱸᱫᱳ ᱨᱮᱜᱤ ᱵᱟᱹᱲᱤᱡ ᱮᱱᱟ ᱠᱷᱟᱞᱤᱧ ᱤᱫᱤᱞᱮᱫ ᱜᱮ ᱚᱲᱟᱜ ᱨᱮᱢᱟ ᱜᱤᱫᱽᱨᱟᱹᱠᱚ ᱮᱜᱮᱨᱤᱧ ᱠᱟᱱᱟ ᱪᱮᱫ ᱞᱮᱠᱟ ᱵᱟᱢ ᱟᱹᱜᱩᱠᱮᱫᱟ ᱩᱱᱟᱹᱜ ᱯᱚᱭᱥᱟ ᱮᱢᱠᱟᱛᱮᱫ ᱵᱟᱹᱦᱩ ᱦᱚᱸᱭ ᱮᱜᱮᱨ ᱤᱧ ᱠᱟᱱᱟ ᱱᱚᱜ ᱚᱭ ᱴᱷᱚᱴᱚᱨ ᱵᱟᱡᱤᱢ ᱟᱹᱜᱩ ᱟᱠᱟᱫᱟ ᱵᱟᱨᱫᱤᱱ ᱞᱟᱹᱜᱤᱫ ᱩᱱᱟᱹᱜ ᱯᱚᱭᱥᱟᱢ ᱮᱢᱜᱤᱰᱤ ᱠᱮᱫᱟ ᱯᱚᱭᱥᱟ ᱮᱢᱠᱟᱛᱮᱫ ᱱᱚᱜ ᱚᱭ ᱪᱮᱫ ᱛᱮᱫ ᱛᱮᱦᱮᱧᱫᱚ ᱪᱮᱫ ᱮᱢ ᱧᱮᱞᱟ ᱛᱮᱦᱮᱧ ᱜᱟᱯᱟ ᱱᱚᱜ ᱚᱭ ᱩᱱᱟᱹᱜ ᱫᱤᱱ ᱠᱷᱚᱱ ᱟᱫᱚ ᱤᱧᱦᱚᱧ ᱢᱮᱱᱫᱟ ᱵᱟᱝ ᱤᱫᱤ ᱟᱹᱜᱩ ᱞᱮᱜᱤᱧ ᱚᱲᱟᱜ ᱨᱮᱦᱚᱸ ᱠᱩ ᱮᱜᱮᱨ ᱤᱫᱤᱧ ᱠᱟᱱᱟ ᱟᱹᱜᱩᱢᱟᱧ ᱟᱹᱜᱩᱠᱮᱫ ᱩᱱᱠᱩᱣᱟᱜ ᱠᱟᱛᱷᱟ ᱛᱮᱜᱮ ᱟᱵᱟᱨ ᱱᱮᱛᱚᱝᱢᱟ ᱵᱟᱹᱲᱤᱡ ᱮᱱ ᱠᱷᱟᱡᱢᱟ ᱢᱟᱭᱟ ᱟᱫᱚ ᱫᱚᱠᱟᱱ ᱵᱟᱞᱟᱧ ᱢᱮᱛᱟᱭ ᱠᱟᱱᱟ ᱯᱟᱞᱴᱟᱣ ᱟᱹᱧᱢᱮ ᱟᱫᱚᱭ ᱢᱮᱱ ᱮᱫᱟ ᱧᱮᱞ ᱵᱟᱲᱟ ᱠᱮᱫᱟᱭ ᱩᱱᱤᱦᱚᱸ ᱢᱳᱵᱟᱭᱤᱞ ᱟᱫᱚᱭ ᱢᱮᱱ ᱮᱫᱟ ᱵᱷᱤᱛᱨᱤᱨᱮ ᱪᱤᱠᱟᱹ ᱟᱠᱟᱱᱟ ᱚᱱᱟᱜᱮᱛᱚ ᱳᱣᱟᱨᱮᱱᱴᱤ ᱢᱮᱱᱟᱜᱼᱟ ᱟᱫᱚ ᱧᱮᱞ ᱵᱟᱲᱟ ᱠᱮᱫᱟᱭ ᱳᱣᱟᱨᱮᱱᱴᱤ ᱫᱤᱭᱮ ᱟᱫᱚᱭ ᱢᱮᱱᱫᱟ ᱵᱮᱥ ᱴᱷᱤᱠᱜᱮᱭᱟ ᱱᱤᱭᱟᱹᱧ ᱪᱮᱹᱠ ᱠᱟᱛᱮᱫ ᱤᱧ ᱧᱮᱞ ᱞᱮᱜᱮ ᱢᱤᱥᱛᱨᱤᱧ ᱩᱫᱩᱜ ᱟᱭᱜᱤ ᱟᱠᱚᱨᱮᱱ ᱦᱚᱸᱛᱚ ᱢᱤᱥᱛᱨᱤ ᱢᱮᱱᱟᱜ ᱠᱚᱛᱟ ᱠᱚᱣᱟ ᱟᱫᱚ ᱚᱱᱟᱜᱮᱭ ᱧᱮᱞᱮᱫ ᱠᱟᱱᱟ ᱢᱚᱵᱟᱭᱤᱞ ᱵᱟᱹᱲᱤᱡ ᱟᱠᱟᱱᱟ ᱤᱭᱟᱹ ᱴᱤᱵᱷᱤ ᱵᱟᱹᱲᱤᱡ ᱟᱠᱟᱱᱟ ᱫᱤᱭᱮ ᱟᱫᱚ ᱚᱱᱟᱧ ᱟᱹᱜᱩ ᱟᱠᱟᱫᱟ ᱟᱫᱚ ᱛᱤᱱᱜᱷᱟᱹᱲᱤᱡ ᱛᱮᱭ ᱥᱟᱹᱛᱟᱹᱧ ᱠᱟᱱᱟ ᱚᱱᱟᱜᱮᱭ ᱤᱢᱟᱹᱧ ᱠᱟᱱᱟ ᱥᱮᱭ ᱯᱟᱞᱴᱟᱣᱟᱹᱧ ᱠᱟᱱᱟ ᱚᱱᱟᱜᱤᱧ ᱧᱮᱞ ᱞᱮᱜᱮ ᱵᱷᱟᱞᱟᱭ ᱪᱤᱠᱟᱭᱮᱫᱟ ᱦᱟᱸᱜ ᱟᱹᱜᱩᱢᱟᱧ ᱟᱹᱜᱩ ᱟᱠᱟᱫ ᱜᱮ ᱚᱱᱟ ᱢᱳᱵᱟᱭᱤᱞ ᱟᱫᱚᱭ ᱯᱟᱞᱴᱟᱣ ᱟᱹᱧ ᱠᱟᱱᱟ ᱥᱮᱭ ᱪᱮᱠᱟ ᱟᱹᱧ ᱠᱟᱱᱟ ᱚᱱᱟ ᱴᱤᱵᱷᱤᱜᱮ ᱤᱧᱫᱚ ᱵᱟᱹᱧ ᱦᱟᱛᱟᱣᱟ ᱚᱱᱠᱟᱱᱟᱜ ᱠᱷᱟ ᱫᱚ ᱵᱟᱹᱲᱤᱡ ᱟᱜ ᱠᱷᱟᱱ ᱫᱚ ᱵᱟᱹᱧ ᱦᱟᱛᱟᱣ ᱛᱟᱭᱟ ᱢᱮᱛᱟᱭᱟᱹᱧ ᱯᱷᱮᱨᱚᱛ ᱞᱤᱭᱮ ᱞᱮ ᱚᱱᱠᱟᱣᱟᱹᱭᱟᱹᱧ ᱟᱫᱚᱭ ᱢᱮᱱᱫᱟ ᱦᱟᱜᱛᱚ ᱵᱟᱝ ᱮᱠᱫᱚᱢ ᱳᱣᱟᱨᱮᱱᱴᱤ ᱡᱮᱠᱷᱚᱱ ᱢᱮᱱᱟᱜᱼᱟ ᱜᱮᱨᱮᱱᱴᱤ ᱡᱩᱫᱟᱹᱱᱟᱜ ᱜᱤᱧ ᱯᱟᱞᱴᱟᱣ ᱟᱢᱟ ᱤᱧᱦᱚᱧ ᱢᱮᱛᱟᱭ ᱠᱟᱱᱟ ᱵᱟᱹᱲᱤᱡ ᱮᱱᱟ

ᱱᱤᱭᱟᱹ ᱟᱫᱚ ᱚᱱᱟᱜᱤᱧ ᱟᱹᱜᱩ ᱟᱠᱟᱫᱟ ᱫᱚᱠᱟᱱ ᱵᱟᱞᱟᱴᱷᱮᱱ